ᱥᱮᱭᱟᱨ ᱵᱟᱡᱟᱨᱫᱚ ᱱᱚᱝᱠᱟᱱ ᱵᱟᱡᱟᱨ ᱠᱟᱱᱟ ᱡᱟᱦᱟᱸᱨᱮ ᱠᱳᱢᱯᱟᱱᱤᱠᱚ ᱟᱠᱚᱣᱟᱜ ᱥᱮᱭᱟᱨᱠᱚ ᱠᱤᱨᱤᱧᱼᱟᱹᱠᱷᱨᱤᱧᱟ ᱱᱚᱣᱟ ᱞᱟᱹᱜᱤᱫ ᱫᱚ ᱮᱴᱟᱜ ᱵᱟᱡᱟᱨᱠᱚ ᱞᱮᱠᱟ ᱦᱚᱲᱠᱚ ᱧᱟᱯᱟᱢᱟ ᱟᱨ ᱚᱱᱟ ᱥᱮᱭᱟᱨᱠᱚ ᱨᱚᱯᱚᱲ ᱴᱷᱟᱹᱣᱠᱟᱹᱭᱟ ᱡᱮᱢᱚᱱ ᱥᱚᱭᱫᱟᱠᱚ ᱴᱷᱟᱹᱣᱠᱟᱹᱭᱟ ᱟᱨ ᱚᱱᱟ ᱥᱮᱭᱟᱨ ᱟᱬᱜᱚ ᱨᱟᱠᱟᱵᱫᱚ ᱡᱚᱛᱚ ᱪᱮᱛᱟᱱᱨᱮᱜᱮ ᱯᱚᱡᱽ ᱯᱟᱲᱟᱜᱼᱟ ᱡᱩᱫᱤ ᱜᱷᱟᱴᱟᱜᱼᱟ ᱮᱱᱠᱷᱟᱱ ᱡᱟᱦᱟᱸᱭ ᱥᱮᱭᱟᱨ ᱟᱠᱟᱫᱟᱭ ᱩᱱᱤᱦᱚᱸ ᱜᱷᱟᱴᱟᱨᱮ ᱯᱟᱲᱟᱜᱼᱟᱭ ᱡᱟᱦᱟᱸᱭ ᱞᱟᱵᱷ ᱟᱠᱟᱫᱟᱭ ᱮᱱᱠᱷᱟᱱ ᱚᱱᱟ ᱥᱮᱭᱟᱨᱫᱚ ᱩᱱᱤ ᱡᱟᱦᱟᱸᱭ ᱥᱮᱭᱟᱨ ᱮᱢ ᱟᱠᱟᱫᱟᱭ ᱩᱱᱤᱦᱚᱸ ᱞᱟᱵᱷᱮ ᱧᱟᱢᱟ ᱟᱫᱚ ᱱᱟᱦᱟᱜ ᱫᱚ ᱢᱟᱲᱟᱝ ᱞᱮᱠᱟ ᱦᱚᱲ ᱧᱟᱯᱟᱢᱫᱚ ᱵᱟᱝ ᱦᱩᱭᱩᱜ ᱠᱟᱱᱟ ᱠᱚᱢᱯᱤᱭᱩᱴᱟᱨ ᱱᱮᱴᱚᱣᱟᱨᱠ ᱛᱮᱜᱮ ᱠᱤᱨᱤᱧᱼᱟᱹᱠᱷᱨᱤᱧ ᱥᱮ ᱥᱚᱭᱫᱟ ᱦᱩᱭᱩᱜ ᱠᱟᱱᱟ ᱟᱨ ᱱᱟᱦᱟᱜ ᱫᱚ ᱱᱚᱣᱟ ᱰᱤᱡᱤᱴᱟᱞ ᱤᱱᱰᱤᱭᱟ ᱡᱟᱦᱟᱸᱵᱚᱱ ᱢᱮᱛᱟᱜ ᱠᱟᱱᱟ ᱚᱱᱟᱦᱚᱸ ᱢᱤᱫ ᱥᱮᱭᱟᱨ ᱵᱟᱡᱟᱨ ᱨᱮᱱᱟᱜ ᱦᱤᱸᱥᱟᱹᱠᱟᱱ ᱜᱮᱭᱟ ᱥᱮ ᱚᱱᱟ ᱦᱟᱹᱴᱤᱧᱠᱟᱱ ᱜᱮᱭᱟ ᱟᱨ ᱱᱚᱣᱟᱫᱚ ᱱᱟᱦᱟᱜ ᱟᱹᱰᱤ ᱡᱳᱨᱜᱮ ᱪᱟᱞᱟᱣ ᱠᱟᱱᱟ ᱢᱮᱱᱠᱷᱟᱱ ᱱᱚᱣᱟᱦᱚᱸ ᱧᱮᱞᱚᱜᱚᱜ ᱠᱟᱱᱟ ᱡᱮ ᱰᱤᱡᱤᱴᱟᱞ ᱛᱷᱩᱨᱩᱛᱮ ᱡᱟᱦᱟᱸ ᱠᱤᱨᱤᱧᱼᱟᱹᱠᱷᱨᱤᱧ ᱦᱩᱭᱩᱜ ᱠᱟᱱᱟ ᱚᱸᱰᱮ ᱮᱲᱮᱼᱮᱯᱲᱮᱦᱚᱸ ᱟᱹᱰᱤᱡᱳᱨ ᱦᱩᱭᱩᱜ ᱠᱟᱱᱟ ᱟᱫᱚ ᱱᱚᱣᱟ ᱢᱤᱫᱴᱟᱝ ᱵᱚᱛᱚᱨᱟᱱ ᱠᱟᱛᱷᱟᱠᱟᱱ ᱜᱮᱭᱟ ᱵᱟᱝ ᱵᱟᱰᱟᱭ ᱥᱮ ᱵᱷᱟᱹᱜᱤ ᱥᱟᱺᱦᱤᱡ ᱚᱞᱼᱯᱟᱲᱦᱟᱣ ᱰᱤᱡᱤᱴᱮᱞ ᱵᱟᱝ ᱦᱩᱭ ᱞᱮᱱᱠᱷᱟᱱ ᱱᱚᱣᱟᱫᱚ ᱟᱹᱰᱤ ᱜᱟᱱᱜᱮ ᱵᱚᱛᱚᱨᱟᱱᱟᱜ ᱮᱲᱮᱼᱮᱯᱲᱮ ᱡᱟᱹᱥᱛᱤ ᱦᱩᱭ ᱫᱟᱲᱮᱭᱟᱜᱼᱟ